ᱱᱮᱛᱟᱨ ᱫᱚ ᱰᱤᱡᱤᱴᱟᱞ ᱡᱩᱜᱽ ᱥᱮ ᱢᱳᱵᱟᱭᱤᱞ ᱡᱩᱜᱽ ᱦᱮᱡ ᱟᱠᱟᱱᱟ ᱢᱳᱵᱟᱭᱤᱞ ᱨᱮ ᱟᱭᱢᱟᱼᱟᱭᱢᱟ ᱜᱮ ᱢ ᱠᱚ ᱦᱮᱡ ᱟᱠᱟᱱᱟ ᱚᱱᱟᱛᱮ ᱱᱮᱛᱟᱨ ᱨᱮᱱ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱠᱚᱫᱚ ᱢᱟᱴᱷ ᱨᱮ ᱵᱚᱞ ᱠᱷᱮᱹᱞ ᱦᱚᱸ ᱵᱟᱠᱚ ᱪᱟᱞᱟᱜᱼᱟ ᱥᱮ ᱠᱩᱲᱤ ᱜᱤᱫᱽᱨᱟᱹ ᱠᱚᱦᱚᱸ ᱡᱟᱦᱟᱸᱱᱟᱜ ᱦᱚᱸ ᱵᱟᱠᱚ ᱠᱷᱮᱸᱞᱳᱰᱟ ᱚᱱᱟ ᱜᱮᱢ ᱨᱮᱜᱮᱠᱚ ᱵᱚᱞᱚ ᱛᱟᱦᱮᱸᱱᱟ ᱡᱮᱢᱚᱱ ᱯᱨᱤᱯᱷᱟᱭᱟᱨ ᱜᱮ ᱢ ᱯᱟᱵᱡᱤ ᱜᱮᱢ ᱚᱱᱟ ᱠᱚᱜᱮ ᱥᱟᱨᱟᱫᱤᱱ ᱠᱚ ᱠᱷᱮᱸᱞᱳᱰᱟ ᱚᱱᱟ ᱜᱮ ᱢ ᱠᱚ ᱠᱷᱮᱹᱞ ᱠᱷᱟᱹᱛᱤᱨ ᱛᱮ ᱚᱞᱚᱜ ᱯᱟᱲᱦᱟᱣ ᱦᱚᱸᱠᱚ ᱵᱟᱹᱜᱤᱭᱟ ᱡᱚᱢ ᱦᱚᱸ ᱵᱟᱠᱚ ᱡᱚᱢᱟ ᱴᱷᱤᱠ ᱢᱚᱛᱚ ᱥᱟᱨᱟ ᱫᱤᱱ ᱚᱸᱰᱮ ᱫᱩᱲᱩᱵ ᱜᱮᱠᱚ ᱛᱟᱦᱮᱸᱱᱟ ᱚᱱᱟᱛᱮ ᱟᱭᱢᱟᱼᱟᱭᱢᱟ ᱨᱳᱜᱽ ᱠᱚᱦᱚᱸ ᱦᱩᱭᱩᱜ ᱠᱟᱱᱟ ᱟᱨ ᱩᱱᱠᱩ ᱡᱟᱛᱮ ᱚᱞᱚᱜ ᱯᱟᱲᱦᱟᱜ ᱠᱚ ᱪᱟᱞᱟᱜ ᱢᱟ ᱥᱮ ᱢᱟᱴᱷ ᱠᱚᱨᱮ ᱠᱷᱮᱹᱞ ᱠᱚ ᱪᱟᱞᱟᱜ ᱢᱟ ᱚᱱᱟ ᱞᱟᱹᱜᱤᱫ ᱫᱚ ᱡᱟᱦᱟᱸᱱ ᱥᱤᱨᱯᱟᱹ ᱫᱚᱦᱚ ᱞᱮᱠᱷᱟᱱ ᱵᱷᱟᱜᱤ ᱦᱩᱭᱩᱜᱼᱟ ᱪᱮᱫᱟᱜ ᱥᱮ ᱩᱱᱠᱩ ᱫᱚ ᱮᱢᱱᱤ ᱫᱚ ᱵᱟᱝ ᱠᱷᱮᱹᱞ ᱥᱟᱱᱟ ᱠᱚᱣᱟ ᱟᱨ ᱡᱟᱦᱟᱸᱱᱟᱜ ᱥᱤᱨᱯᱟᱹ ᱫᱚᱦᱚ ᱞᱮᱠᱷᱟᱱ ᱩᱱᱠᱩ ᱱᱟᱥᱮᱱᱟᱜ ᱢᱚᱱᱮ ᱨᱮ ᱨᱟᱹᱥᱠᱟᱹ ᱠᱚ ᱵᱩᱡᱷᱟᱹᱣ ᱞᱮᱠᱷᱟᱱ ᱢᱟᱴᱷ ᱨᱮ ᱵᱚᱞ ᱠᱷᱮᱹᱞ ᱦᱚᱸᱠᱚ ᱪᱟᱞᱟᱜᱼᱟ ᱥᱮ ᱵᱚᱞ ᱠᱷᱮᱹᱞ ᱦᱚᱸᱠᱚ ᱪᱟᱞᱟᱜᱼᱟ